ᱟᱵᱚ ᱯᱚᱱᱚᱛ ᱨᱮ ᱥᱮᱪᱮᱫ ᱫᱤᱠ ᱠᱷᱚᱱ ᱥᱟᱱᱛᱟᱲᱤ ᱯᱟᱹᱨᱥᱤ ᱟᱹᱰᱤ ᱟᱢᱫᱟ ᱜᱮ ᱞᱟᱦᱟ ᱤᱫᱤᱜ ᱠᱟᱱᱟ ᱟᱛᱳ ᱟᱛᱳ ᱯᱮᱨᱟᱭᱢᱟᱨᱤ ᱤᱥᱠᱩᱞ ᱦᱩᱭ ᱟᱠᱟᱱᱟ ᱚᱞ ᱪᱤᱠᱤ ᱥᱮᱱᱴᱟᱨ ᱦᱚᱸ ᱠᱷᱩᱞᱟᱹᱣ ᱟᱠᱟᱱᱟ ᱱᱤᱭᱟᱹ ᱤᱛᱩᱱ ᱟᱥᱲᱟ ᱨᱮ ᱠᱟᱹᱴᱤᱡ ᱞᱟᱹᱴᱤ ᱥᱟᱱᱟᱢ ᱠᱚ ᱯᱟᱲᱦᱟᱜᱼᱟ ᱟᱨ ᱥᱚᱨᱠᱟᱨᱤ ᱜᱚᱲᱚ ᱠᱚᱦᱚᱸᱭ ᱮᱢᱚᱜ ᱠᱟᱱᱟ ᱱᱚᱝᱠᱟ ᱠᱟᱛᱮ ᱜᱮ ᱟᱵᱚᱭᱟᱜ ᱥᱟᱱᱛᱟᱲᱤ ᱥᱮᱪᱮᱫ ᱞᱟᱦᱟ ᱤᱫᱤᱜ ᱠᱟᱱᱟ